ᱯᱟᱭᱨᱟᱜᱫᱚ ᱟᱵᱚ ᱞᱟᱹᱜᱤᱫ ᱫᱚ ᱟᱹᱰᱤ ᱫᱚᱨᱠᱟᱨᱟᱜ ᱡᱤᱱᱤᱥᱠᱟᱱ ᱜᱮᱭᱟ ᱠᱟᱨᱚᱱ ᱦᱚᱜᱼᱚᱸᱭ ᱟᱵᱚ ᱫᱤᱱᱟᱹᱢ ᱦᱤᱞᱟᱹᱜ ᱦᱟᱱᱟ ᱱᱟᱣᱟ ᱠᱟᱹᱢᱤᱛᱮ ᱛᱤ ᱡᱟᱸᱜᱟ ᱠᱚ ᱦᱟᱥᱩᱵᱚᱱᱟ ᱥᱮ ᱛᱷᱚᱲᱟ ᱥᱤᱨᱠᱩ ᱚᱨ ᱠᱩᱠᱩᱡᱧᱚᱜ ᱵᱟᱲᱟᱠᱚᱜᱼᱟ ᱮᱱᱠᱷᱟᱱ ᱯᱟᱭᱨᱟ ᱞᱮᱱ ᱠᱷᱟᱡ ᱫᱚ ᱚᱱᱟ ᱥᱤᱨᱠᱩ ᱛᱤᱸᱡᱟᱹᱜᱼᱟ ᱫᱤᱱᱟᱹᱢ ᱦᱤᱞᱟᱹᱜ ᱯᱟᱭᱨᱟᱞᱮᱱ ᱠᱷᱟᱡ ᱢᱤᱫᱴᱮᱡ ᱵᱮᱭᱟᱢ ᱞᱮᱠᱟ ᱠᱟᱹᱢᱤᱭ ᱮᱢᱟ ᱟᱵᱚᱣᱟᱜ ᱡᱩᱫᱤ ᱜᱩᱱᱴᱷᱤ ᱦᱟᱹᱥᱩ ᱛᱤ ᱦᱟᱹᱥᱩ ᱡᱟᱦᱟᱱᱟᱜ ᱛᱟᱦᱮᱸ ᱞᱮᱱ ᱠᱷᱟᱱ ᱚᱟᱱ ᱪᱟᱵᱟᱜᱼᱟ ᱯᱟᱭᱨᱟᱛᱮ ᱢᱟᱱᱮ ᱪᱟᱵᱟᱜᱼᱟ ᱱᱤᱭᱟᱹᱠᱚ ᱠᱟᱨᱚᱱᱛᱮ ᱠᱟᱨᱚᱱ ᱟᱵᱚᱣᱟᱜ ᱥᱤᱨ ᱠᱚ ᱛᱤᱸᱡᱟᱹᱜᱼᱟ ᱟᱵᱚᱫᱚ ᱚᱸᱰᱮ ᱜᱚᱴᱟ ᱛᱤ ᱡᱟᱸᱜᱟ ᱯᱷᱟᱭᱞᱟᱣᱛᱮ ᱵᱚᱱ ᱟᱲᱟᱜ ᱜᱤᱰᱤ ᱫᱟᱲᱮᱭᱟᱜᱼᱟ ᱠᱟᱱᱟ ᱚᱱᱟᱛᱮ ᱟᱨ ᱥᱟᱸᱦᱮᱫ ᱫᱚ ᱯᱟᱭᱨᱟᱜ ᱞᱟᱹᱜᱤᱫᱛᱮ ᱥᱟᱸᱦᱮᱫ ᱫᱚ ᱟᱹᱰᱤᱜᱮ ᱟᱴᱠᱟᱣ ᱫᱚᱨᱠᱟᱨ ᱠᱟᱨᱚᱱ ᱯᱟᱭᱨᱟᱜ ᱠᱷᱟᱡᱮᱢ ᱛᱚ ᱥᱟᱸᱦᱮᱫ ᱫᱚ ᱵᱟᱢ ᱦᱟᱛ ᱫᱟᱲᱮᱜᱼᱟ ᱪᱮᱠᱟᱛᱮ ᱥᱟᱸᱦᱮᱫ ᱫᱚᱢ ᱦᱟᱛᱟ ᱠᱟᱨᱚᱱ ᱥᱟᱸᱦᱮᱫᱮᱢ ᱦᱟᱛᱟᱣ ᱞᱮᱠᱷᱟᱡ ᱢᱟ ᱫᱟᱜ ᱠᱩ ᱵᱚᱞᱚᱣ ᱟᱢᱟ ᱛᱚ ᱚᱱᱟᱛᱮ ᱥᱟᱸᱦᱮᱫ ᱵᱚᱱᱫᱚ ᱫᱚ ᱟᱹᱰᱤᱜᱮ ᱡᱟᱹᱨᱩᱲᱟ ᱟᱨ ᱟᱹᱰᱤ ᱜᱷᱟᱹᱲᱤᱡ ᱥᱟᱸᱦᱮᱫ ᱵᱚᱱ ᱵᱚᱱᱫᱚ ᱫᱟᱲᱮᱭᱟᱜ ᱠᱷᱟᱡ ᱛᱟᱦᱚᱞᱮ ᱱᱤᱭᱚᱢᱤᱛᱚ ᱚᱵᱵᱷᱟᱥ ᱦᱩᱭᱩᱜ ᱛᱟᱵᱚᱱᱟ ᱚᱱᱟᱦᱚᱸ ᱢᱤᱫᱴᱮᱡ ᱵᱮᱭᱟᱢ ᱞᱮᱠᱟᱱ ᱡᱤᱱᱤᱥ ᱠᱟᱱᱟ ᱟᱹᱵᱩ ᱞᱟᱹᱜᱤᱫ ᱜᱮ ᱚᱱᱟᱦᱚᱸ ᱦᱚᱲᱢᱚ ᱞᱟᱹᱜᱤᱫ ᱢᱚᱡᱽ ᱦᱩᱭᱩᱜᱼᱟ ᱯᱚᱨᱚᱵᱚᱨᱛᱤ ᱠᱟᱞᱮ ᱥᱚᱢᱚᱭᱨᱮ ᱛᱟᱭᱚᱢ ᱫᱟᱨᱟᱢ ᱟᱨᱦᱚᱸ ᱵᱚᱨᱚᱝ ᱵᱟᱹᱲᱛᱤᱧᱚᱜ ᱥᱟᱸᱦᱮᱫ ᱮᱢ ᱦᱟᱛ ᱰᱟᱲᱮᱜᱼᱟ ᱟᱴᱠᱟᱣ ᱫᱟᱲᱮᱜᱼᱟ ᱚᱱᱟ ᱢᱤᱫᱴᱮᱱ ᱚᱵᱵᱷᱟᱥᱨᱮ ᱯᱚᱨᱤᱱᱚᱛᱚᱜ ᱠᱟᱱ ᱛᱟᱵᱚᱱᱟ ᱚᱱᱟᱛᱮ ᱱᱤᱭᱟᱹᱠᱚ ᱫᱚ ᱟᱹᱰᱤ ᱡᱟᱹᱨᱩᱲᱟᱜ ᱠᱟᱱᱟ ᱟᱨ ᱯᱟᱭᱨᱟᱜᱫᱚ ᱟᱹᱰᱤ ᱢᱚᱡᱽ ᱡᱤᱱᱤᱥ ᱠᱟᱱᱟ